ᱟᱞᱮᱭᱟᱜ ᱟᱹᱛᱩ ᱨᱮ ᱡᱩᱫᱤ ᱡᱟᱦᱟᱭ ᱥᱮᱛᱟ ᱠᱚ ᱜᱮᱨ ᱞᱮᱠᱷᱟᱱ ᱛᱳ ᱯᱨᱚᱛᱷᱚᱢ ᱤᱧᱟᱹᱜ ᱠᱟᱹᱢᱤ ᱫᱚ ᱦᱩᱭᱩᱜ ᱠᱟᱱᱟ ᱩᱱᱤ ᱩᱱᱤ ᱡᱩᱫᱤ ᱚᱸᱰᱮ ᱥᱮᱛᱟᱭ ᱛᱟᱦᱮᱸᱱ ᱠᱷᱟᱡ ᱛᱳ ᱩᱱᱤ ᱥᱮᱛᱟ ᱚᱸᱰᱮᱧ ᱞᱟᱜᱟᱭᱮᱭᱟ ᱞᱟᱜᱟ ᱠᱟᱛᱮᱫ ᱩᱱᱤ ᱡᱟᱦᱟᱸ ᱡᱟᱦᱟᱭ ᱠᱚ ᱜᱮᱨ ᱟᱠᱟᱫᱮᱭᱟ ᱛᱳ ᱩᱱᱤ ᱢᱤᱫᱴᱮᱡ ᱵᱷᱟᱜᱤ ᱡᱟᱭᱜᱟ ᱨᱤᱧ ᱟᱹᱜᱩᱭᱮᱭᱟ ᱦᱳᱭᱛᱳ ᱚᱲᱟᱜ ᱵᱟᱝᱠᱷᱟᱱ ᱢᱚᱸᱡᱽ ᱡᱟᱭᱜᱟ ᱨᱮ ᱛᱳ ᱚᱸᱰᱮ ᱟᱹᱜᱩ ᱠᱟᱛᱮᱫ ᱩᱱᱤᱭᱟᱜ ᱡᱩᱫᱤ ᱢᱟᱭᱟᱝ ᱢᱟᱭᱟᱝ ᱛᱩᱫᱩᱜ ᱠᱷᱟᱡ ᱛᱳ ᱢᱟᱭᱟᱝ ᱡᱩᱫᱤ ᱢᱟᱭᱟᱝ ᱛᱩᱫᱩᱜ ᱛᱟᱭ ᱠᱷᱟᱡ ᱛᱟᱦᱚᱞᱮ ᱤᱧ ᱚᱸᱰᱮᱧ ᱥᱟᱯᱷᱟᱭ ᱛᱟᱭᱟ ᱥᱟᱯᱷᱟ ᱠᱟᱛᱮ ᱚᱲᱟᱜ ᱨᱮ ᱡᱩᱫᱤ ᱯᱷᱟᱥᱴᱮᱰ ᱵᱚᱠᱥ ᱛᱟᱦᱮᱸᱱᱟ ᱛᱳ ᱩᱱᱤᱭᱟᱜ ᱞᱟᱦᱟᱧ ᱚᱸᱰᱮᱧ ᱯᱟᱥᱴᱮᱰ ᱠᱟᱛᱟᱭᱟ ᱵᱮᱱᱰᱮᱡ ᱠᱟᱛᱟᱭᱟᱧ ᱛᱳ ᱤᱱᱟᱹ ᱯᱚᱨ ᱟᱫᱚ ᱟᱫᱚ ᱦᱟᱥ ᱯᱟᱛᱟᱞ ᱤᱧ ᱤᱫᱤᱭᱮᱭᱟ ᱡᱟᱦᱟᱸ ᱨᱮ ᱯᱨᱟᱴᱷᱚᱢᱤᱠ ᱪᱤᱠᱤᱥᱟ ᱠᱮᱱᱫᱨᱚ ᱚᱸᱰᱮᱧ ᱤᱫᱤᱭᱮᱭᱟ ᱚᱸᱰᱮ ᱤᱫᱤ ᱠᱟᱛᱮ ᱩᱱᱤᱧ ᱚᱸᱰᱮᱧ ᱮᱰᱢᱤᱴᱮᱭᱟ